ᱤᱧ ᱦᱚᱲ ᱤᱧ ᱦᱚᱲᱟᱜ ᱚᱞᱟᱜ ᱫᱚ ᱞᱟᱜᱮ ᱞᱟᱜᱮ ᱫᱚ ᱵᱟᱹᱧ ᱯᱟᱲᱦᱟᱣ ᱫᱟᱲᱮᱭᱟᱜᱼᱟ ᱟᱨ ᱤᱧ ᱛᱤᱧᱟᱹᱜ ᱚᱞᱟᱜ ᱫᱩᱧ ᱞᱟᱜᱮ ᱞᱟᱜᱮᱧ ᱯᱟᱲᱦᱟᱣ ᱫᱟᱲᱮᱭᱟᱜᱼᱟ ᱟᱨ ᱤᱧ ᱚᱱᱠᱟᱱᱟᱜ ᱠᱷᱚᱵᱚᱨ ᱰᱷᱮᱨ ᱤᱧ ᱧᱮᱞᱟ ᱡᱟᱦᱟᱸ ᱞᱮᱠᱟ ᱠᱷᱮᱞ ᱠᱚ ᱠᱷᱮᱞ ᱠᱚᱫᱮ ᱫᱚ ᱟᱹᱰᱤ ᱜᱟᱱ ᱞᱮᱠᱟᱱ ᱠᱷᱮᱞ ᱠᱚᱫᱚ ᱢᱮᱱᱟᱜᱼᱟ ᱟᱨ ᱱᱤᱛᱳᱜ ᱟᱵᱚ ᱚᱞᱤᱢᱯᱤᱠ ᱨᱮᱦᱚᱸ ᱵᱚᱱ ᱠᱷᱮᱞ ᱠᱩᱫᱽ ᱵᱟᱲᱟᱭᱮᱫᱟ ᱚᱸᱰᱮ ᱟᱵᱚ ᱤᱱᱰᱤᱭᱟ ᱵᱷᱟᱨᱚᱛ ᱨᱮᱱᱟᱜ ᱦᱚᱸ ᱟᱹᱰᱤ ᱜᱟᱱ ᱪᱤᱡᱽ ᱠᱷᱮᱞ ᱠᱩᱫᱽ ᱢᱮᱱᱟᱜᱼᱟ ᱡᱮᱭᱥᱮ ᱨᱟᱱᱤᱝ ᱠᱟᱵᱟᱰᱤ ᱚᱱᱟ ᱠᱚ ᱟᱹᱰᱤ ᱜᱟᱱ ᱪᱤᱡᱽ ᱠᱷᱮᱞ ᱠᱩᱫᱽ ᱨᱮ ᱢᱮᱱᱟᱜᱼᱟ ᱚᱱᱟ ᱪᱤᱠᱟᱹ ᱚᱱᱟ ᱧᱮᱞ ᱫᱚ ᱰᱷᱮᱨ ᱜᱤᱧ ᱠᱩᱥᱤᱭᱟᱜᱼᱟ ᱚᱱᱟᱨᱮ ᱟᱵᱚ ᱡᱷᱚᱛᱚ ᱡᱟᱦᱟᱸ ᱞᱮᱠᱟᱱ ᱜᱤᱫᱽᱨᱟᱹ ᱜᱮ ᱠᱷᱮᱞ ᱠᱩᱫᱽ ᱠᱚ ᱢᱮᱥᱟ ᱫᱟᱲᱮᱭᱟᱜᱼᱟ